ᱟᱞᱮ ᱱᱚᱣᱟ ᱴᱚᱴᱷᱟ ᱨᱮ ᱥᱟᱨᱱᱟ ᱫᱷᱚᱨᱚᱢ ᱦᱤᱱᱫᱩ ᱫᱷᱚᱨᱚᱢ ᱟᱨ ᱛᱤᱱᱟᱹᱜ ᱜᱟᱱ ᱠᱷᱨᱤᱥᱴᱟᱱ ᱢᱮᱱᱟᱜ ᱟᱠᱟᱫ ᱠᱚᱣᱟ ᱟᱞᱮ ᱩᱱᱠᱩ ᱫᱚ

ᱡᱮ ᱡᱟᱦᱟᱨ ᱠᱷᱚᱵᱚᱨ ᱠᱟᱜᱚᱡᱽᱨᱮ ᱟᱠᱚ ᱠᱚ ᱯᱟᱥᱱᱟᱣᱮᱜᱼᱟ ᱡᱮᱢᱚᱱ ᱦᱤᱱᱫᱩ ᱠᱚᱫᱚ ᱦᱤᱱᱫᱤ ᱛᱮᱠᱚ ᱪᱷᱟᱯᱟ ᱦᱚᱪᱚᱭᱮᱜᱼᱟ

ᱩᱲᱭᱟᱹ ᱠᱚᱫᱚ ᱩᱲᱭᱟᱹ ᱱᱤᱭᱩᱡᱽᱯᱮᱯᱟᱨ ᱠᱚᱦᱚᱸ ᱠᱚ ᱪᱷᱟᱯᱟ ᱦᱚᱪᱚᱭᱮᱜᱼᱟ ᱟᱨ ᱥᱟᱨᱱᱟ ᱫᱷᱚᱨᱚᱢ ᱦᱚᱲ ᱞᱟᱹᱜᱤᱫ ᱛᱮᱫᱚ ᱚᱱᱠᱟ ᱠᱷᱚᱵᱚᱨ ᱧᱟᱢ ᱞᱟᱹᱜᱤᱫ ᱪᱮᱫ ᱦᱚᱸ ᱚᱱᱠᱟ ᱱᱤᱭᱩᱡᱽᱯᱮᱯᱟᱨ ᱠᱚᱢᱟ ᱵᱟᱹᱱᱩᱜ ᱟᱱᱟ

ᱠᱷᱨᱤᱥᱴᱟᱱ ᱠᱚᱫᱚ ᱦᱤᱱᱫᱤ ᱛᱮ ᱤᱝᱞᱤᱥ ᱛᱮ ᱠᱤ ᱩᱲᱭᱟᱹ ᱛᱮᱦᱚᱸ ᱠᱚ ᱯᱟᱲᱦᱟᱣ ᱫᱟᱲᱮᱭᱟᱜ ᱠᱟᱱᱛᱮ ᱩᱱᱠᱩ ᱫᱚ ᱟᱠᱚᱣᱟᱜ ᱠᱟᱛᱷᱟ ᱫᱚᱠᱚ ᱵᱩᱡᱷᱟᱹᱣ ᱫᱟᱲᱮᱭᱟᱜ ᱠᱟᱱ ᱜᱮᱭᱟ